ᱦᱮᱞᱳ ᱦᱮᱸ ᱥᱟᱹᱜᱩᱱ ᱵᱚᱠᱚᱧ ᱚ ᱢᱮᱱᱮᱫ ᱟᱹᱧ ᱡᱮ ᱟᱯᱮᱥᱮᱫ ᱫᱟᱬᱟᱱ ᱥᱮᱱᱚᱜ ᱤᱧ ᱢᱮᱱᱮᱫ ᱫᱚ ᱦᱮᱸ ᱟᱯᱮ ᱟᱡᱳᱫᱤᱭᱟᱹ ᱵᱩᱨᱩ ᱜᱮ ᱛᱳ ᱢᱮᱱᱮᱫ ᱟᱹᱧ ᱟᱯᱮ ᱚᱱᱛᱮ ᱨᱤᱱᱤᱡ ᱡᱟᱦᱟᱸ ᱰᱨᱟᱭᱵᱷᱟᱨ ᱠᱚ ᱢᱮᱱᱟᱜ ᱠᱚᱣᱟ ᱡᱟᱦᱟᱸ ᱜᱟᱹᱰᱤ ᱱᱤᱭᱮ ᱜᱟᱹᱰᱤ ᱵᱟᱨᱮᱛᱤᱧ ᱞᱟᱹᱭᱮᱫᱟ ᱛᱳ ᱜᱟᱹᱰᱤᱨᱮ ᱪᱮᱫ ᱞᱮᱠᱟ ᱠᱚ ᱦᱟᱛᱟᱣᱟ ᱛᱤᱱᱟᱹᱜ ᱠᱟᱛᱮᱫ ᱠᱟᱹᱣᱰᱤ ᱠᱚ ᱦᱟᱛᱟᱣᱟ ᱟᱨ ᱚᱠᱟ ᱚᱠᱟ ᱧᱮᱞ ᱴᱚᱴᱷᱟ ᱠᱚᱨᱮᱜ ᱥᱮᱱ ᱞᱮᱱᱠᱷᱟᱱ ᱛᱤᱱᱟᱹᱜ ᱠᱚ ᱦᱟᱛᱟᱣᱟ ᱚᱱᱟ ᱵᱟᱨᱮᱛᱮᱢ ᱞᱟᱹᱭ ᱞᱮᱠᱷᱟᱱ ᱦᱟᱸᱜ ᱟᱹᱰᱤ ᱵᱷᱟᱹᱜᱤ ᱦᱩᱭ ᱠᱚᱜᱼᱟ ᱟᱨ ᱢᱮᱱᱮᱫ ᱟᱹᱧ ᱡᱮ ᱰᱟᱭᱵᱷᱟᱨ ᱪᱮᱫ ᱞᱮᱠᱟ ᱥᱟᱨᱵᱷᱤᱥᱤᱝ ᱠᱚ ᱮᱢᱟ ᱚᱱᱟ ᱵᱟᱨᱮ ᱛᱮᱦᱚᱸ ᱠᱟᱹᱴᱤᱡ ᱟᱢ ᱞᱟᱹᱭᱟᱹᱧ ᱢᱮ ᱦᱮᱸ ᱟᱪᱪᱷᱟ ᱟᱪᱪᱷᱟ ᱛᱟᱦᱚᱞᱮ ᱦᱮᱸᱛᱚ ᱮᱱᱠᱷᱟᱱ ᱢᱟ ᱛᱚᱵᱮ ᱩᱥᱟᱹᱨᱟ ᱠᱩᱞᱤ ᱠᱟᱛᱮᱜ ᱞᱟᱹᱭᱟᱹᱧ ᱢᱮ ᱦᱮᱸ